ᱱᱚᱛᱮ ᱨᱮ ᱡᱷᱟᱲᱠᱷᱚᱸᱰ ᱨᱮᱫᱚ ᱡᱚᱛᱚ ᱠᱷᱚᱱᱟᱜ ᱥᱚᱨᱮᱥ ᱡᱟᱭᱜᱟ ᱫᱚ ᱟᱞᱮ ᱱᱚᱛᱮ ᱫᱚ ᱵᱩᱨᱩᱰᱤ ᱦᱩᱭᱱᱟ ᱫᱟᱨᱟᱭ ᱦᱤᱨᱤ ᱦᱩᱭᱩᱜᱼᱟ ᱟᱞᱮ ᱫᱚ ᱱᱚᱣᱟ ᱥᱩᱨ ᱨᱮ ᱡᱟᱦᱟᱸ ᱵᱩᱨᱩᱰᱤ ᱢᱮᱱᱟᱜᱼᱟ ᱚᱸᱰᱮ ᱟᱹᱰᱤ ᱯᱷᱮᱢᱟᱥ ᱡᱟᱭᱜᱟ ᱠᱟᱱᱟ ᱪᱮᱫᱟᱜ ᱥᱮ ᱦᱚᱲ ᱡᱚᱛᱚ ᱜᱮᱠᱚ ᱪᱟᱞᱟᱜᱼᱟ ᱟᱨ ᱚᱸᱰᱮ ᱠᱚ ᱯᱨᱚᱛᱛᱮᱠ ᱥᱟᱞ ᱯᱨᱚᱛᱛᱮᱠ ᱫᱟᱜ ᱠᱚ ᱟᱹᱰᱤ ᱰᱷᱮᱨ ᱰᱷᱮᱨ ᱢᱮᱱᱟᱜᱼᱟ ᱦᱟᱹᱛᱤ ᱠᱚ ᱠᱚ ᱦᱤᱡᱩᱜᱼᱟ ᱡᱟᱦᱟᱱ ᱡᱟᱱᱚᱣᱟᱨ ᱠᱚᱠᱚ ᱦᱤᱡᱩᱜᱼᱟ ᱧᱮᱞ ᱡᱚᱝᱛᱮ ᱟᱹᱰᱤ ᱪᱮᱦᱨᱟ ᱵᱩᱡᱷᱟᱹᱜᱼᱟ ᱡᱚᱛᱚ ᱦᱚᱲ ᱠᱚᱜᱮ ᱞᱮ ᱪᱟᱞᱟᱜ ᱜᱮᱭᱟ ᱟᱫᱚ ᱯᱚᱸᱪᱤᱥ ᱰᱤᱥᱮᱢᱵᱚᱨ ᱠᱷᱚᱱ ᱯᱤᱠᱱᱤᱠ ᱠᱚ ᱦᱮᱱᱛᱮᱱ ᱠᱚ ᱛᱟᱦᱮᱱᱟ ᱤᱭᱟᱹ ᱠᱚ ᱚᱸᱰᱮ ᱫᱚ ᱯᱟᱹᱴᱤ ᱠᱚ ᱞᱟᱹᱜᱤᱫ ᱪᱟᱞᱟᱜ ᱟᱹᱰᱤ ᱠᱤᱪᱷᱩ ᱥᱟᱢᱟᱱ ᱦᱮᱱ ᱛᱷᱮᱱ ᱠᱚ ᱠᱤᱨᱤᱧᱛᱮ ᱧᱟᱢᱚᱜᱼᱟ ᱟᱨ ᱚᱱᱟ ᱥᱩᱨ ᱨᱮ ᱫᱟᱨᱮ ᱫᱷᱤᱨᱤ ᱦᱚᱸ ᱦᱮᱱᱟᱜᱼᱟ ᱵᱩᱨᱩᱰᱤ ᱨᱮ ᱫᱟᱜ ᱦᱚᱸ ᱩᱢᱩᱜ ᱡᱚᱝ ᱦᱚᱸᱞᱮ ᱪᱟᱞᱟᱜ ᱜᱮᱭᱟ ᱟᱹᱰᱤ ᱡᱳᱨ ᱟᱹᱰᱤ ᱜᱟᱱ ᱟᱹᱰᱤ ᱜᱟᱹᱦᱤᱨ ᱜᱮᱭᱟ ᱞᱟᱹᱭᱟ ᱠᱚ ᱚᱸᱰᱮ ᱟᱹᱰᱤ ᱥᱮᱬᱟ ᱥᱮᱬᱟ ᱦᱟᱹᱠᱩ ᱠᱚ ᱢᱮᱱᱟᱜ ᱠᱚᱣᱟ ᱦᱟᱹᱠᱩ ᱠᱚ ᱢᱮᱱᱟᱜ ᱠᱚᱣᱟ ᱚᱸᱰᱮ ᱥᱟᱵ ᱦᱚᱸ ᱠᱚ ᱪᱟᱞᱟᱜ ᱜᱮᱭᱟ ᱟᱞᱮ ᱫᱚ ᱵᱟᱞᱮ ᱪᱟᱞᱟᱜᱼᱟ ᱪᱟᱞᱟᱣ ᱦᱚᱸ ᱟᱹᱰᱤ ᱩᱱᱟᱹᱜ ᱥᱟᱺᱜᱤᱧ ᱯᱤᱠᱱᱤᱠ ᱠᱚ ᱠᱚ ᱪᱟᱞᱟᱜᱼᱟ ᱫᱚᱢᱮ ᱫᱚᱢᱮ ᱢᱚᱡᱟ ᱟᱹᱰᱤ ᱥᱟᱺᱜᱤᱧ ᱥᱟᱺᱜᱤᱧ ᱠᱷᱚᱱ ᱠᱚ ᱦᱤᱡᱩᱜᱼᱟ ᱚᱸᱰᱮ ᱟᱹᱰᱤ ᱥᱟᱺᱜᱤᱧ ᱥᱟᱺᱜᱤᱧ ᱨᱮᱱ ᱦᱚᱲ ᱠᱚ ᱠᱚ ᱦᱤᱡᱩᱜᱼᱟ ᱵᱟᱥᱟᱜ ᱟᱠᱚ ᱛᱟᱦᱮᱱᱟ ᱠᱚ ᱚᱱᱟ ᱠᱚᱨᱮᱫ ᱡᱚᱢ ᱵᱮᱵᱥᱛᱷᱟ ᱡᱚᱛᱚ ᱠᱤᱪᱷᱩ ᱛᱟᱦᱮᱸ ᱢᱮᱱᱟᱜᱼᱟ ᱰᱷᱚᱸᱜᱟ ᱠᱚ ᱢᱮᱱᱟᱜᱼᱟ ᱫᱟᱜ ᱟᱨ ᱟᱹᱰᱤ ᱟᱹᱰᱤ ᱨᱚᱠᱚᱢ ᱡᱟᱭᱜᱟ ᱟᱨ ᱵᱩᱨᱩ ᱠᱚ ᱦᱮᱱᱟᱜᱼᱟ ᱥᱩᱨ ᱥᱩᱨᱛᱮ ᱫᱟᱨᱮ ᱠᱚ ᱛᱷᱚᱲᱟ ᱰᱮᱢ ᱠᱚ ᱦᱮᱱᱟᱜᱼᱟ ᱫᱟᱜ ᱚᱱᱠᱟᱛᱮ ᱟᱨ ᱚᱱᱟ ᱥᱩᱨ ᱨᱮ ᱠᱮᱱᱮᱞ ᱢᱤᱫᱴᱟᱝ ᱠᱚ ᱵᱮᱱᱟᱣ ᱚᱱᱟ ᱵᱩᱨᱩ ᱨᱮ ᱫᱟᱜ ᱰᱷᱮᱨ ᱞᱮᱱᱠᱷᱟᱱ ᱪᱮᱛᱟᱱ ᱠᱷᱚᱱ ᱫᱟᱜ ᱞᱤᱸᱡᱤ ᱟᱲᱜᱚᱱᱟ ᱠᱮᱱᱮᱞ ᱠᱮᱱᱮᱞᱛᱮ ᱫᱟᱜ ᱠᱚ ᱯᱟᱨᱚᱢ ᱟᱹᱜᱩ ᱦᱚᱪᱚᱭᱟ ᱦᱟᱹᱡᱩᱜᱼᱟ ᱚᱱᱠᱟᱛᱮ ᱟᱨ ᱟᱹᱰᱤ ᱧᱮᱞ ᱡᱚᱝ ᱪᱮᱦᱨᱟ ᱡᱟᱭᱜᱟ ᱵᱩᱡᱷᱟᱹᱜᱼᱟ ᱟᱨ ᱪᱟᱞᱟᱜᱼᱟᱞᱮ ᱥᱚᱢᱚᱭ ᱥᱚᱢᱚᱭ ᱫᱚ ᱩᱱᱠᱩ ᱪᱟᱞᱟᱜ ᱟᱠᱚ ᱟᱹᱰᱤ ᱥᱟᱺᱜᱤᱧ ᱟᱨ ᱧᱮᱞ ᱡᱚᱝ ᱛᱮᱦᱚᱸ ᱟᱹᱰᱤ ᱪᱮᱦᱨᱟ ᱵᱩᱡᱷᱟᱹᱜᱼᱟ ᱚᱱᱠᱟᱛᱮ ᱤᱱᱟᱹ ᱥᱩᱨ ᱨᱮ ᱟᱨ ᱡᱟᱦᱟᱸ ᱫᱷᱟᱨᱟᱭ ᱵᱤᱨ ᱢᱮᱱᱟᱜᱼᱟ ᱚᱸᱰᱮ ᱫᱷᱟᱨᱟᱭ ᱵᱤᱨ ᱦᱚᱸ ᱚᱸᱰᱮ ᱵᱩᱨᱩ ᱵᱷᱤᱛᱤᱨ ᱠᱟᱱᱟ ᱚᱸᱰᱮ ᱫᱚ ᱪᱮᱛᱟᱱ ᱠᱷᱚᱱ ᱫᱟᱜ ᱞᱤᱸᱡᱤ ᱟᱲᱜᱚᱱᱟ ᱵᱩᱨᱩ ᱞᱮᱠᱟ ᱦᱮᱱᱟᱜᱼᱟ ᱚᱸᱰᱮ ᱵᱤᱨ ᱠᱚ ᱦᱮᱱᱟᱜᱼᱟ ᱚᱸᱰᱮ ᱦᱚᱲ ᱫᱚᱢᱮ ᱠᱚ ᱪᱟᱞᱟᱜᱼᱟ ᱩᱢᱩᱜᱼᱟᱠᱚ ᱯᱟᱹᱴᱤᱼᱯᱟᱹᱴᱤ ᱠᱚᱠᱚ ᱪᱟᱞᱟᱜᱼᱟ ᱦᱤᱡᱩᱜ ᱟᱠᱚ ᱟᱹᱰᱤ ᱥᱟᱺᱜᱤᱧ ᱥᱟᱺᱜᱤᱧ ᱨᱮᱱ ᱯᱷᱳᱴᱳ ᱠᱚ ᱯᱷᱳᱴᱳ ᱥᱩᱴ ᱠᱚ ᱡᱟᱭᱜᱟ ᱠᱚ ᱟᱹᱰᱤ ᱪᱮᱦᱨᱟ ᱢᱮᱱᱟᱜᱼᱟ ᱟᱹᱰᱤ ᱪᱮᱦᱨᱟ ᱡᱟᱭᱜᱟ ᱠᱟᱱᱟ ᱵᱩᱨᱩ ᱫᱷᱟᱨᱮ ᱟᱹᱰᱤ ᱪᱮᱦᱨᱟ ᱡᱤᱭᱟᱹᱲ ᱪᱮᱛᱟᱱ ᱠᱷᱚᱱᱟᱜ ᱫᱟᱜ ᱞᱤᱸᱡᱤᱱ ᱟᱲᱜᱚᱱᱟ ᱚᱱᱟᱠᱚ ᱟᱨ ᱟᱹᱰᱤ ᱥᱟᱺᱜᱤᱧ ᱥᱟᱺᱜᱤᱧ ᱦᱚᱲ ᱠᱚᱠᱚ ᱦᱤᱡᱩᱜᱼᱟ ᱚᱱᱠᱟᱛᱮ ᱯᱷᱳᱴᱳ ᱠᱚ ᱡᱟᱦᱟᱱᱟᱜ ᱥᱟᱢᱟᱱ ᱠᱚᱠᱚ ᱦᱟᱛᱟᱣ ᱤᱫᱤᱭᱟ ᱟᱹᱰᱤ ᱛᱚᱨ ᱡᱟᱹᱥᱛᱤ ᱵᱷᱤᱲ ᱫᱚ ᱪᱮᱫ ᱡᱚᱠᱷᱚᱱ ᱡᱟᱹᱥᱛᱤ ᱡᱟᱹᱱᱩᱣᱟᱨᱤ ᱯᱚᱸᱪᱤᱥ ᱰᱤᱥᱮᱢᱵᱚᱨ ᱠᱷᱚᱱ ᱡᱟᱹᱥᱛᱤ ᱵᱷᱤᱲ ᱪᱟᱞᱟᱜᱼᱟ ᱫᱷᱟᱨᱟ ᱜᱤᱨᱤ ᱟᱨ ᱵᱩᱨᱩᱰᱤ ᱫᱚ ᱚᱱᱟ ᱵᱩᱨᱩ ᱨᱮᱫᱚ ᱯᱚᱸᱪᱤᱥᱮ ᱰᱤᱥᱮᱢᱵᱚᱨ ᱠᱷᱚᱱᱟᱜ ᱟᱹᱰᱤ ᱡᱳᱨᱥᱳᱨ ᱵᱷᱤᱲ ᱪᱟᱞᱟᱜᱼᱟ ᱪᱮᱫᱟᱜ ᱥᱮ ᱩᱱ ᱡᱚᱠᱷᱚᱱ ᱠᱷᱚᱱ ᱯᱤᱠᱱᱤᱠ ᱠᱚᱠᱚ ᱦᱤᱡᱩᱜᱼᱟ ᱥᱟᱺᱜᱤᱧ ᱥᱟᱺᱜᱤᱧ ᱨᱮᱱ ᱮᱱᱠᱷᱟᱱ ᱫᱚ ᱚᱸᱰᱮ ᱠᱚ ᱦᱤᱡᱩᱜᱼᱟ ᱟᱨ ᱩᱱ ᱚᱠᱛᱚ ᱜᱮ ᱟᱹᱰᱤ ᱠᱤᱪᱷᱩ ᱠᱷᱮᱞᱱᱟ ᱦᱮᱱᱛᱮᱱ ᱥᱟᱢᱟᱱ ᱛᱟᱢᱟᱱ ᱠᱚ ᱠᱚ ᱟᱹᱜᱩᱭᱟ ᱟᱹᱰᱤ ᱠᱤᱪᱷᱩ ᱟᱹᱠᱷᱨᱤᱧ ᱞᱟᱹᱜᱤᱫᱛᱮ ᱟᱹᱠᱷᱨᱤᱧ ᱞᱟᱹᱜᱤᱫ ᱛᱮᱠᱚ ᱦᱤᱡᱩᱜᱼᱟ ᱟᱹᱰᱤ ᱯᱩᱭᱥᱟᱹ ᱠᱚ ᱠᱟᱢ ᱠᱟᱢᱟᱣ ᱯᱩᱞᱤᱥ ᱠᱚ ᱚᱸᱰᱮ ᱠᱷᱚᱱ ᱩᱱ ᱡᱚᱠᱷᱚᱱ ᱦᱚᱸ ᱠᱚ ᱤᱭᱟᱹᱭᱟ ᱯᱩᱞᱤᱥ ᱠᱚ ᱠᱚ ᱦᱤᱡᱩᱜ ᱛᱟᱦᱮᱱᱟ ᱠᱚ ᱚᱸᱰᱮ ᱪᱮᱠᱤᱝ ᱪᱟᱞᱟᱜᱼᱟ ᱚᱸᱰᱮ ᱮᱞᱵᱟᱢ ᱥᱩᱴᱤᱝ ᱠᱚ ᱦᱚᱸ ᱠᱚ ᱪᱟᱞᱟᱣ ᱵᱟᱲᱟᱜ ᱜᱮᱭᱟ ᱚᱱᱠᱟᱛᱮ ᱫᱟᱜ ᱫᱷᱟᱨᱮ ᱫᱷᱟᱨᱮᱛᱮ ᱟᱹᱰᱤ ᱠᱤᱪᱷᱩ ᱟᱹᱰᱤ ᱠᱤᱪᱷᱩ ᱠᱚ ᱨᱚᱦᱚᱭ ᱠᱟᱜᱼᱟ ᱫᱟᱨᱮ ᱠᱚ ᱫᱟᱨᱮ ᱠᱚᱠᱚ ᱨᱚᱦᱚᱭᱟᱜᱼᱟ ᱚᱱᱠᱟᱛᱮ ᱞᱤᱸᱡᱤ ᱟᱲᱜᱚᱱᱟ ᱪᱮᱛᱟᱱ ᱥᱮᱫ ᱠᱷᱚᱱᱟᱜ ᱦᱟᱱᱛᱮ ᱠᱷᱚᱱᱟᱜ ᱫᱟᱜ ᱦᱤᱡᱩᱜᱼᱟ ᱪᱮᱛᱟᱱ ᱥᱮᱫ ᱠᱷᱚᱱᱟᱜ ᱫᱟᱜ ᱦᱤᱡᱩᱜᱼᱟ ᱚᱱᱟᱜᱮ ᱫᱟᱜ ᱚᱱᱟ ᱥᱩᱨ ᱥᱩᱨᱮ ᱵᱟᱱᱟ ᱠᱚᱦᱚᱸ ᱦᱮᱱᱟᱜ ᱠᱚᱣᱟ ᱚᱱᱟ ᱵᱩᱨᱩ ᱨᱮ ᱩᱱᱠᱩ ᱧᱮᱞ ᱦᱚᱸᱠᱚ ᱪᱟᱞᱟᱜ ᱜᱮᱭᱟ ᱩᱱᱨᱮ ᱢᱤᱫᱴᱟᱝ ᱦᱟᱸᱜ ᱠᱚ ᱞᱟᱹᱭᱟᱫ ᱠᱚ ᱛᱟᱦᱮᱱ ᱱᱤᱭᱟᱹ ᱫᱷᱟᱣ ᱟᱨ ᱦᱚᱸᱠᱚ ᱵᱮᱱᱟᱣᱟ ᱡᱮ ᱚᱣᱟᱴᱟᱨ ᱯᱟᱨᱠ ᱥᱮᱬᱟ ᱫᱷᱟᱨᱟ ᱵᱮᱱᱟᱣ ᱞᱮᱫᱼᱟᱠᱚ ᱞᱟᱹᱭᱟᱠᱚ ᱛᱚ ᱟᱫᱚ ᱪᱮᱫᱞᱠᱟᱜ ᱠᱟᱱᱟ ᱵᱮᱱᱟᱣᱚᱜ ᱟᱠᱚ ᱥᱮ ᱵᱟᱝ ᱜᱮ ᱪᱮᱫᱟᱜ ᱥᱮ ᱱᱚᱣᱟ ᱥᱩᱨ ᱨᱮᱫᱚ ᱚᱱᱟ ᱜᱮ ᱱᱤᱛᱚᱜ ᱢᱤᱫᱴᱟᱝ ᱟᱹᱰᱤ ᱢᱟᱨᱟᱝ ᱟᱨ ᱱᱤᱛᱚᱜ ᱦᱟᱸᱜ ᱟᱨ ᱱᱚᱛᱮ ᱨᱮ ᱢᱤᱫᱴᱟᱝ ᱦᱮᱱᱟᱜᱼᱟ ᱜᱟᱹᱞᱩᱰᱤ ᱚᱣᱟᱴᱟᱨ ᱯᱟᱨᱠ ᱚᱸᱰᱮ ᱦᱚᱸ ᱟᱹᱰᱤ ᱡᱳᱨ ᱠᱚ ᱵᱷᱤᱲᱚᱜᱼᱟ ᱚᱸᱰᱮ ᱦᱚᱸ ᱥᱮᱛᱟᱜ ᱠᱷᱚᱱᱟᱜ ᱛᱟᱦᱮᱱᱟ ᱚᱣᱟᱴᱟᱨ ᱯᱟᱨᱠ ᱚᱸᱰᱮ ᱦᱚᱸ ᱡᱚᱢᱼᱧᱩ ᱵᱮᱵᱚᱥᱛᱷᱟ ᱟᱹᱰᱤ ᱠᱤᱪᱷᱩ ᱧᱟᱢᱜᱼᱟ ᱟᱹᱰᱤ ᱠᱤᱪᱷᱩ ᱧᱟᱢᱚᱜ ᱨᱮᱦᱚᱸ ᱚᱱᱟ ᱚᱣᱟᱴᱟᱨ ᱯᱟᱨᱠ ᱵᱷᱤᱛᱤᱨ ᱨᱮ ᱦᱚᱸ ᱫᱩᱲᱩᱵ ᱡᱟᱭᱜᱟ ᱢᱮᱱᱟᱜᱼᱟ ᱟᱹᱰᱤ ᱪᱮᱦᱨᱟ ᱫᱟᱜ ᱠᱚ ᱨᱮᱭᱟᱲ ᱨᱮᱭᱟᱲ ᱟᱨ ᱢᱤᱫ ᱢᱤᱫ ᱡᱚᱠᱷᱚᱱ ᱚᱸᱰᱮ ᱦᱚᱸ ᱦᱟᱫᱽᱥᱟ ᱦᱩᱭᱞᱮᱱᱟ ᱡᱮ ᱚᱸᱰᱮ ᱢᱤᱫᱴᱟᱝ ᱟᱹᱰᱤ ᱵᱷᱚᱭᱟᱱᱚᱠ ᱛᱟᱭᱚᱢ ᱥᱮᱫ ᱠᱷᱚᱱ ᱚᱸᱰᱮ ᱡᱟᱦᱟᱸᱭ ᱟᱲᱜᱚᱱᱟᱠᱚ ᱚᱱᱟᱛᱮ ᱵᱟᱡᱟᱣ ᱞᱮᱱᱟᱭ ᱚᱱᱟ ᱠᱚ ᱟᱹᱰᱤ ᱱᱟᱯᱟᱭ ᱡᱟᱭᱜᱟ ᱠᱟᱱᱟ ᱜᱟᱹᱞᱩᱰᱤ ᱦᱩᱭᱱᱟ ᱟᱨ ᱱᱚᱛᱮ ᱨᱮ ᱟᱨ ᱦᱚᱸ ᱦᱮᱱᱟᱜᱼᱟ ᱥᱚᱱ ᱵᱷᱤᱞᱟ ᱱᱚᱰᱮ ᱦᱚᱸ ᱟᱹᱰᱤ ᱪᱮᱦᱨᱟ ᱱᱟᱣᱟ ᱜᱮᱠᱚ ᱵᱮᱱᱟᱣ ᱟᱠᱟᱫ ᱱᱤᱭᱟᱹ ᱫᱷᱟᱣ ᱜᱮ ᱱᱚᱰᱮ ᱦᱚᱸ ᱱᱚᱰᱮ ᱦᱚᱸ ᱟᱹᱰᱤ ᱥᱟᱺᱜᱤᱧ ᱥᱟᱺᱜᱤᱧ ᱜᱚᱴᱟ ᱨᱮᱱ ᱦᱚᱲ ᱠᱚ ᱱᱚᱣᱟ ᱠᱚᱨᱮᱫ ᱵᱩᱨᱩᱰᱤ ᱦᱩᱭᱱᱟ ᱜᱟᱹᱞᱩᱰᱤ ᱰᱮᱢ ᱦᱩᱭᱱᱟ ᱱᱚᱛᱮ ᱨᱮ ᱟᱨ ᱵᱮᱱᱟᱣ ᱚᱱᱟ ᱠᱚ ᱟᱨ ᱡᱟᱢᱥᱮᱹᱫᱽᱯᱩᱨ ᱨᱮ ᱢᱤᱫᱴᱟᱝ ᱡᱷᱟᱲᱠᱷᱚᱸᱰ ᱨᱮᱱᱟᱜ ᱜᱮ ᱡᱟᱢᱥᱮᱫᱯᱩᱨ ᱡᱩ ᱦᱮᱱᱟᱜᱼᱟ ᱡᱩᱵᱽᱞᱤ ᱯᱟᱨᱠ ᱡᱟᱦᱟᱸ ᱠᱚ ᱢᱮᱱᱟ ᱚᱸᱰᱮ ᱡᱟᱱᱚᱣᱟᱨ ᱠᱚ ᱦᱮᱱᱟᱜ ᱠᱚᱣᱟ ᱚᱸᱰᱮ ᱫᱚ ᱠᱟᱹᱴᱤᱡ ᱡᱟᱱᱚᱣᱟᱨ ᱠᱚᱠᱚ ᱛᱟᱦᱮᱱᱟ ᱚᱠᱟᱨᱮ ᱦᱟᱹᱛᱤ ᱦᱟᱹᱛᱤ ᱠᱚ ᱢᱮᱱᱟᱜ ᱠᱚᱣᱟ ᱪᱮᱴᱨᱟ ᱠᱚ ᱛᱟᱹᱨᱩᱵ ᱠᱚ ᱢᱟᱲᱟᱜ ᱠᱚ ᱡᱤᱭᱟᱹᱞᱤ ᱠᱚ ᱟᱹᱰᱤ ᱠᱤᱪᱷᱩ ᱦᱮᱱᱟᱜ ᱠᱚᱣᱟ ᱮᱢᱟᱱ ᱠᱚ ᱟᱹᱰᱤ ᱜᱟᱱ ᱢᱮᱱᱟᱜ ᱠᱚᱣᱟ ᱚᱸᱰᱮ ᱦᱚᱸ ᱪᱟᱞᱟᱜ ᱜᱮᱭᱟᱞᱮ ᱟᱨ ᱡᱚᱛᱚ ᱦᱚᱲ ᱠᱚᱴᱷᱮᱱ ᱠᱚ ᱦᱤᱡᱩᱜᱼᱟ ᱚᱸᱰᱮ ᱫᱚ ᱟᱨ ᱱᱚᱰᱮ ᱫᱚ ᱴᱤᱠᱤᱴ ᱠᱟᱛᱮᱫ ᱧᱮᱞ ᱚᱸᱰᱮ ᱫᱚ ᱤᱱᱠᱟᱹ ᱛᱮᱫᱚ ᱵᱟᱝᱟ ᱪᱚᱞᱞᱤᱥ ᱴᱟᱠᱟ ᱠᱟᱛᱮᱫ ᱥᱮ ᱵᱤᱥ ᱴᱟᱠᱟ ᱠᱟᱛᱮᱫ ᱴᱤᱠᱤᱴ ᱠᱚ ᱦᱟᱛᱟᱣᱮᱫᱼᱟ ᱱᱮᱛᱟᱨ ᱫᱚ ᱟᱨ ᱚᱸᱰᱮ ᱪᱟᱞᱟᱜ ᱞᱮᱠ ᱪᱟᱞᱟᱜ ᱟᱠᱚ ᱧᱮᱞᱟ ᱠᱚ ᱯᱷᱳᱴᱳ ᱥᱩᱴ ᱠᱚ ᱯᱷᱳᱴᱳᱜ ᱟᱠᱚ ᱚᱸᱰᱮ ᱛᱟᱦᱮᱱ ᱞᱟᱹᱜᱤᱫ ᱡᱟᱭᱜᱟ ᱠᱚ ᱦᱚᱸ ᱢᱮᱱᱟᱜᱼᱟ ᱚᱱᱟᱜᱮ ᱟᱨ ᱛᱚ ᱪᱟᱞᱟᱜ ᱟᱠᱚ ᱧᱮᱞ ᱡᱚᱱᱟᱜ ᱠᱚ ᱯᱷᱳᱴᱳ ᱢᱟᱨᱟᱫ ᱠᱚ ᱦᱮᱱᱟᱜ ᱠᱚᱣᱟ ᱚᱸᱰᱮ ᱴᱷᱤᱠ ᱵᱩᱡᱷᱟᱹᱜᱼᱟ ᱚᱱᱟ ᱥᱩᱨ ᱨᱮ ᱢᱤᱫᱴᱟᱱ ᱦᱮᱱᱟᱜᱼᱟ ᱯᱟᱨᱠ ᱢᱤᱫᱴᱟᱝ ᱦᱮᱱᱟᱜᱼᱟ ᱚᱸᱰᱮ ᱯᱟᱨᱠ ᱨᱮ ᱦᱚᱱ ᱟᱹᱰᱤ ᱥᱩᱵᱤᱫᱟ ᱡᱚᱛᱚ ᱜᱮᱠᱚ ᱪᱟᱞᱟᱜᱼᱟ ᱯᱟᱨᱠ ᱠᱚ ᱦᱚᱸ ᱚᱸᱰᱮ ᱯᱷᱳᱴᱳ ᱵᱟᱲᱟ ᱚᱸᱰᱮ ᱫᱚ ᱯᱩᱭᱥᱟᱹ ᱴᱤᱠᱤᱴ ᱠᱟᱛᱮᱫ ᱫᱚ ᱵᱟᱝ ᱞᱟᱜᱟᱜᱼᱟ ᱚᱸᱰᱮ ᱫᱚ ᱤᱱᱠᱟᱹ ᱜᱮ ᱵᱟᱝ ᱚᱸᱰᱮ ᱦᱚᱸ ᱴᱤᱠᱤᱴ ᱯᱩᱭᱥᱟᱹ ᱞᱟᱜᱟᱜ ᱜᱮᱭᱟ ᱟᱹᱰᱤ ᱡᱳᱨ ᱜᱮ ᱪᱚᱞᱞᱤᱥ ᱴᱟᱠᱟ ᱞᱟᱜᱟᱜᱼᱟ ᱚᱸᱰᱮ ᱫᱚ ᱚᱱᱟ ᱯᱟᱨᱠ ᱛᱚ ᱱᱤᱭᱟᱹ ᱠᱚᱜᱮ ᱱᱚᱛᱮ ᱫᱚ ᱡᱟᱹᱥᱛᱤ ᱥᱮ ᱧᱩᱛᱩᱢᱟᱱ ᱡᱟᱭᱜᱟ ᱠᱚ ᱠᱟᱱᱟ ᱱᱚᱛᱮ ᱨᱮᱫᱚ ᱚᱱᱟ ᱠᱚ ᱦᱮᱱᱟᱜᱼᱟ ᱟᱨᱚ ᱦᱮᱱᱟᱜ ᱜᱮᱭᱟ ᱥᱟᱺᱜᱤᱧ ᱥᱟᱺᱜᱤᱧ ᱨᱮ ᱦᱟᱱᱛᱮ ᱨᱟᱺᱪᱤ ᱨᱮ ᱢᱮᱱᱟᱜᱼᱟ ᱚᱸᱰᱮ ᱦᱚᱸ ᱯᱟᱨᱠ ᱢᱮᱱᱟᱜᱼᱟ ᱚᱸᱰᱮ ᱦᱚᱸ ᱟᱨ ᱱᱚᱛᱮ ᱨᱮ ᱟᱨ ᱵᱟᱠᱷᱟᱱ ᱟᱨ ᱦᱟᱱᱛᱮ ᱟᱞᱮ ᱥᱮᱫ ᱢᱮᱱᱟᱜᱼᱟ ᱫᱷᱚᱞᱚᱵᱷᱩᱢ ᱜᱚᱲ ᱮᱨᱤᱭᱟ ᱨᱮ ᱢᱮᱱᱟᱜᱼᱟ ᱢᱤᱫᱴᱟᱝ ᱠᱟᱞᱟ ᱯᱟᱛᱷᱚᱨ ᱚᱱᱟ ᱠᱚᱨᱮᱫ ᱦᱚᱸ ᱫᱚᱢᱮ ᱦᱚᱲ ᱠᱚ ᱵᱷᱤᱲᱚᱜᱼᱟ ᱫᱚᱢᱮ ᱦᱚᱲ ᱠᱚ ᱪᱟᱞᱟᱜᱼᱟ ᱟᱹᱰᱤ ᱥᱟᱺᱜᱤᱧ ᱥᱟᱺᱜᱤᱧ ᱵᱚᱸᱜᱟᱼᱵᱩᱨᱩ ᱠᱚ ᱦᱚᱸ ᱦᱩᱭᱩᱜ ᱜᱮᱭᱟ ᱡᱟᱭᱜᱟ ᱠᱚ ᱦᱚᱸ ᱰᱮᱹᱞᱤ ᱠᱚ ᱪᱟᱞᱟᱜᱼᱟ ᱚᱸᱰᱮ ᱫᱚ ᱱᱚᱣᱟ ᱥᱩᱨ ᱥᱩᱨ ᱠᱚᱨᱮᱫ ᱟᱹᱰᱤ ᱜᱮ ᱯᱷᱮᱹᱢᱟᱥ ᱡᱟᱭᱜᱟ ᱠᱟᱱᱟ ᱱᱚᱣᱟ ᱥᱩᱨ ᱨᱮᱱᱟᱜ ᱫᱚ ᱡᱟᱹᱥᱛᱤ ᱫᱚ ᱧᱩᱛᱩᱢᱟᱱ ᱫᱚ ᱱᱚᱛᱮ ᱵᱩᱨᱩᱰᱤ ᱦᱩᱭᱱᱟ ᱱᱚᱛᱮ ᱜᱷᱟᱴᱥᱤᱞᱟᱹ ᱮᱨᱤᱭᱟ ᱨᱮᱫᱚ ᱟᱨ ᱱᱚᱣᱟ ᱠᱚᱫᱚ ᱡᱚᱛᱚ ᱡᱷᱟᱲᱠᱷᱚᱸᱰ ᱵᱷᱤᱛᱤᱨ ᱨᱮᱜᱮ ᱦᱤᱡᱩᱜᱼᱟ ᱱᱚᱣᱟ ᱠᱚ ᱵᱩᱨᱩᱰᱤ ᱦᱩᱭᱱᱟ ᱡᱩᱵᱽᱞᱤ ᱯᱟᱨᱠ ᱦᱩᱭᱱᱟ ᱜᱟᱹᱞᱩᱰᱤ ᱰᱮᱢ ᱦᱩᱭᱱᱟ ᱱᱚᱛᱮ ᱚᱠᱚᱭ ᱫᱚ ᱰᱮᱹᱞᱤ ᱦᱚᱲ ᱠᱚ ᱪᱟᱞᱟᱜᱼᱟ ᱯᱩᱨᱟᱹᱣ ᱜᱟᱹᱞᱩᱰᱤ ᱚᱣᱟᱴᱟᱨ ᱯᱟᱨᱠ ᱦᱩᱭᱱᱟ ᱱᱚᱰᱮ ᱫᱚ ᱰᱮᱹᱞᱤ ᱦᱚᱲ ᱠᱚ ᱪᱟᱞᱟᱜᱼᱟ ᱰᱮᱹᱞᱤ ᱜᱮ ᱟᱨ ᱱᱚᱣᱟ ᱠᱚᱫᱚ ᱩᱱᱠᱩ ᱫᱚ ᱠᱩᱥᱤᱭᱟᱟᱛᱮᱫ ᱠᱚ ᱤᱭᱟᱹ ᱦᱚᱪᱚᱜᱼᱟ ᱱᱚᱣᱟ ᱠᱚᱫᱚ ᱡᱚᱛᱚ ᱚᱱᱟ ᱠᱚᱜᱮ ᱟᱨ ᱟᱯᱮ ᱦᱚᱸ ᱡᱟᱦᱟᱸᱛᱤᱥ ᱱᱚᱛᱮ ᱟᱹᱰᱤ ᱱᱟᱯᱟᱭ ᱵᱩᱡᱷᱟᱹᱜᱼᱟ ᱱᱚᱛᱮ ᱟᱹᱰᱤ ᱴᱷᱤᱠ ᱵᱩᱡᱷᱟᱹᱜ ᱠᱟᱱᱛᱮ ᱛᱟᱦᱮᱱ ᱦᱚᱸ ᱪᱟᱞᱟᱜ ᱵᱟᱲᱟᱜ ᱜᱮᱭᱟ ᱟᱹᱰᱤ ᱨᱟᱹᱥᱠᱟᱹ ᱵᱩᱡᱷᱟᱹᱜᱼᱟ